ᱦᱮᱞᱳ ᱤᱧ ᱥᱤᱢᱮᱴ ᱠᱳᱢᱯᱟᱱᱤ ᱨᱤᱧ ᱯᱷᱳᱱ ᱟᱠᱫᱟ ᱤᱭᱟᱹ ᱫᱚᱠᱟᱱ ᱨᱮ ᱥᱤᱢᱮᱴ ᱫᱚᱨᱠᱟᱨᱚᱜᱼᱟ ᱪᱮᱫ ᱞᱮᱠᱟ ᱪᱮᱫ ᱠᱚ ᱥᱤᱢᱮᱴ ᱦᱮᱱᱟᱜᱼᱟ ᱟᱢ ᱴᱷᱮᱡ ᱚᱸᱻ ᱳᱭ ᱚᱱᱟ ᱤᱭᱟᱹ ᱚᱞᱴᱨᱟᱴᱮᱠ ᱦᱮᱱᱟᱜ ᱟᱥᱮ ᱵᱟᱝ ᱚᱞᱴᱨᱟᱴᱮᱠ ᱚᱞᱴᱨᱟᱴᱮᱠ ᱥᱩᱯᱟᱨ ᱪᱮᱫ ᱞᱮᱠᱟ ᱨᱮᱴ ᱪᱟᱞᱟᱜ ᱠᱟᱱᱟ ᱥᱟᱲᱮ ᱪᱟᱨᱥᱚ ᱴᱟᱠᱟ ᱟᱪᱷᱟ ᱡᱤ ᱮᱥ ᱰᱟᱵᱞᱤᱣ ᱵᱷᱟᱜ ᱤᱭᱟᱹ ᱵᱷᱟᱲᱟ ᱵᱷᱟᱲᱟ ᱵᱟᱵᱚᱫ ᱚᱸᱻ ᱟᱪᱷᱟ ᱤᱧ ᱡᱩᱫᱤ ᱢᱤᱫ ᱜᱟᱹᱰᱤᱧ ᱟᱹᱜᱩ ᱞᱮᱠᱷᱟᱡ ᱪᱮᱫ ᱞᱮᱠᱟ ᱯᱟᱲᱟᱣ ᱟᱹᱧᱟᱹ ᱳᱭ ᱢᱤᱫ ᱥᱚ ᱯᱮᱠᱮᱴ

ᱠᱚᱢ ᱵᱟ ᱠᱚᱢᱧᱚᱜ ᱛᱷᱚᱲᱟ ᱠᱚᱢ ᱧᱚᱜ ᱞᱮᱠᱷᱟᱡ ᱵᱟᱝ ᱜᱟᱱ ᱠᱚᱜᱼᱟ ᱚᱸᱻ ᱟᱪᱷᱟ ᱴᱷᱤᱠ ᱜᱮᱭᱟ ᱛᱚᱵᱮ ᱮᱴᱟᱜ ᱟᱨᱦᱚᱸ ᱥᱤᱢᱮᱴ ᱦᱮᱱᱟᱜ ᱟᱥᱮ ᱪᱮᱫ ᱪᱮᱫ ᱚᱱᱟ ᱚᱱᱟ ᱚᱱᱟ ᱟᱪᱷᱟ ᱮᱢᱵᱩᱡᱟ ᱪᱮᱫ ᱞᱮᱠᱟ ᱪᱟᱞᱟᱜ ᱠᱟᱱᱟ ᱫᱚᱥ ᱴᱟᱠᱟ ᱠᱚᱢ ᱟᱪᱷᱟ ᱪᱷᱟ ᱟᱫᱚ ᱤᱧ ᱪᱟᱞᱟᱣ ᱞᱮᱱ ᱠᱷᱟᱡ ᱤᱧᱟᱹᱜ ᱜᱟᱹᱰᱤ ᱛᱮᱧ ᱟᱹᱜᱩ ᱞᱮᱠᱷᱟᱡ ᱠᱚᱢᱚᱜ ᱟᱥᱮ ᱵᱟᱝ

ᱚᱸᱻ ᱛᱚᱵᱮ ᱟᱪᱪᱷᱟ ᱤᱭᱟᱹ ᱛᱟᱦᱚᱞᱮ ᱪᱟᱞᱟᱜ ᱠᱟᱱᱟ ᱛᱟᱦᱚᱞᱮ ᱠᱷᱩᱵ ᱛᱟᱲᱟ ᱛᱟᱹᱲᱤ ᱚᱱᱞᱟᱭᱤᱱ ᱵᱚᱠᱤᱝ ᱟᱜ ᱟᱨ ᱟᱹᱜᱩ ᱥᱮᱴᱮᱨ ᱠᱟᱜ ᱢᱮ